ᱤᱧᱟᱹᱜ ᱦᱩᱫᱤᱥ ᱨᱮ ᱤᱧ ᱨᱮᱱ ᱜᱟᱛᱮ ᱠᱚᱲᱟ ᱢᱮᱱᱟᱭᱟ ᱪᱮᱫ ᱩᱱᱤ ᱦᱚᱸ ᱢᱤᱫᱴᱟᱱ ᱵᱞᱚᱠ ᱨᱮᱱ ᱚᱯᱷᱤᱥᱟᱨᱮ ᱦᱩᱭᱱᱟ ᱟᱨ ᱤᱧᱦᱚᱸ ᱚᱲᱟᱜ ᱨᱮ ᱢᱤᱫᱴᱟᱱ ᱥᱩᱠᱨᱤ ᱨᱮᱱ ᱥᱩᱠᱨᱤᱭᱟᱜ ᱯᱷᱟᱨᱢᱤᱧ ᱵᱤᱨᱤᱫ ᱠᱮᱫᱟ ᱛᱳ ᱟᱹᱞᱤᱧᱟᱜ ᱢᱤᱫᱴᱟᱝ ᱠᱩᱠᱢᱩ ᱛᱟᱦᱮᱸ ᱠᱟᱱᱟ ᱟᱢᱦᱚᱸ ᱡᱩᱫᱤ ᱟᱢ ᱵᱟᱹᱦᱩᱣᱟᱢ ᱠᱷᱟᱱ ᱠᱚ ᱤᱧᱦᱚᱸ ᱵᱟᱹᱦᱩ ᱠᱟᱛᱮᱫ ᱛᱟᱦᱞᱮ ᱮᱢᱚᱱ ᱡᱟᱭᱜᱟ ᱯᱨᱚᱛᱷᱚᱢ ᱞᱟᱝ ᱪᱟᱞᱟᱜᱼᱟ ᱱᱤᱭᱟᱹ ᱟᱹᱞᱤᱧᱟᱜ ᱠᱩᱠᱞᱤ ᱛᱟᱦᱮᱸ ᱠᱟᱱᱟ ᱟᱨ ᱟᱹᱞᱤᱧᱟᱜ ᱥᱚᱯᱱᱚ ᱛᱟᱦᱮᱸ ᱠᱟᱱᱟ ᱛᱳ ᱚᱱᱟᱛᱮ ᱤᱧ ᱵᱚᱱᱫᱷᱩ ᱠᱚᱲᱟ ᱥᱟᱨᱯᱨᱟᱭᱤᱡᱽ ᱤᱧ ᱮᱢᱟ ᱫᱮᱭᱟ ᱨᱟᱹᱥᱠᱟᱹ ᱨᱮᱱᱟᱜ ᱠᱷᱚᱵᱚᱨᱤᱧ ᱮᱢᱟᱣ ᱫᱮᱭᱟ ᱛᱳ ᱤᱧ ᱢᱮᱛᱟᱣ ᱫᱮᱭᱟ ᱡᱮ ᱵᱚᱱᱫᱷᱩ ᱡᱮ ᱟᱞᱟᱝ ᱯᱨᱚᱛᱷᱚᱢ ᱨᱮ ᱱᱤᱭᱟᱹ ᱡᱟᱭᱜᱟ ᱞᱟᱝ ᱪᱟᱞᱟᱜᱼᱟ ᱠᱳᱞᱠᱟᱛᱟ ᱞᱟᱝ ᱪᱟᱞᱟᱜᱼᱟ ᱪᱤᱲᱤᱭᱟᱠᱷᱟᱱᱟ ᱨᱮ ᱵᱟᱝ ᱦᱚᱲ ᱠᱚ ᱞᱟᱹᱭᱮᱫ ᱠᱚᱣᱟ ᱟᱹᱰᱤ ᱢᱚᱡᱽ ᱢᱚᱡᱽ ᱡᱤᱱᱤᱥ ᱵᱚᱞᱮ ᱠᱚ ᱧᱟᱢᱚᱜ ᱠᱟᱱᱟ ᱟᱭᱢᱟ ᱨᱚᱠᱚᱢ ᱡᱤᱱᱤᱥ ᱟᱵᱚ ᱜᱟᱡᱟᱲ ᱨᱮ ᱚᱠᱟ ᱠᱚ ᱡᱤᱱᱤᱥ ᱵᱟᱵᱚᱱ ᱧᱟᱢᱮᱫ ᱠᱚᱣᱟ ᱩᱱᱠᱩ ᱠᱚ ᱡᱤᱱᱤᱥ ᱵᱚᱞᱮ ᱚᱸᱰᱮ ᱠᱚ ᱧᱟᱢᱚᱜ ᱠᱟᱱᱟ ᱵᱚᱱᱫᱷᱩ ᱟᱹᱰᱤ ᱢᱚᱡᱽ ᱢᱚᱡᱽ ᱛᱟᱦᱞᱮ ᱚᱸᱰᱮ ᱞᱟᱝ ᱪᱟᱞᱟᱜᱼᱟ ᱚᱸᱰᱮᱧ ᱤᱫᱤ ᱢᱮᱭᱟ ᱚᱸᱰᱮ ᱯᱚᱨᱮ ᱚᱸᱰᱮ ᱞᱟᱝ ᱧᱮᱞ ᱠᱟᱛᱮᱫ ᱡᱮᱢᱚᱱ ᱢᱮᱱᱟᱜ ᱠᱚᱣᱟ ᱡᱮᱢᱚᱱ ᱤᱧ ᱞᱟᱹᱭᱟᱢ ᱠᱟᱱᱟ ᱦᱟᱹᱛᱤ ᱢᱮᱱᱟᱜ ᱠᱚᱣᱟ ᱛᱟᱹᱨᱩᱵ ᱢᱮᱱᱟᱜ ᱠᱚᱣᱟ ᱴᱟᱭᱜᱟᱨ ᱢᱮᱱᱟᱜ ᱠᱚᱣᱟ ᱥᱤᱝᱦᱚᱸ ᱢᱮᱱᱟᱜ ᱠᱚᱣᱟ ᱠᱩᱞ ᱢᱮᱱᱟᱜ ᱠᱚᱣᱟ ᱟᱨᱦᱚᱸ ᱛᱟᱭᱟᱝ ᱢᱮᱱᱟᱜ ᱠᱚᱣᱟ ᱥᱩᱠᱨᱤ ᱢᱮᱱᱟᱜ ᱠᱚᱣᱟ ᱵᱤᱨ ᱥᱩᱠᱨᱤ ᱢᱮᱱᱟᱜ ᱠᱚᱣᱟ ᱟᱭᱢᱟ ᱨᱚᱠᱚᱢ ᱞᱟᱝ ᱧᱮᱞ ᱫᱟᱲᱮᱣ ᱠᱚᱣᱟ ᱞᱟᱹᱴᱩ ᱞᱟᱹᱴᱩ ᱞᱟᱹᱴᱩ ᱞᱟᱹᱴᱩ ᱤᱭᱟᱹ ᱞᱟᱝ ᱧᱮᱞ ᱫᱟᱲᱮ ᱠᱚᱣᱟ ᱵᱳᱰᱟ ᱵᱤᱧ ᱞᱟᱝ ᱧᱮᱞ ᱫᱟᱲᱮ ᱠᱚᱣᱟ ᱟᱭᱢᱟ ᱨᱚᱠᱚᱢ ᱡᱤᱱᱤᱥ ᱞᱟᱝ ᱧᱮᱞ ᱫᱟᱲᱮᱣ ᱠᱚᱣᱟ ᱚᱱᱟ ᱚᱱᱟ ᱞᱟᱝ ᱧᱮᱞ ᱪᱟᱵᱟᱭᱟ ᱵᱟᱝ ᱚᱸᱰᱮ ᱧᱮᱞ ᱪᱟᱵᱟ ᱠᱟᱛᱮᱫ ᱞᱟᱝ ᱪᱟᱞᱟᱜ ᱟᱞᱟᱝ ᱚᱠᱟᱨᱮ ᱵᱟᱲᱟᱭ ᱜᱮᱭᱟᱢ ᱢᱮᱴᱨᱳ ᱨᱮᱹᱞ ᱨᱮ ᱥᱟᱢ ᱵᱟᱡᱟᱨ ᱢᱮᱴᱨᱳ ᱨᱮᱹᱞ ᱯᱟᱵᱽᱞᱤᱠ ᱥᱴᱮᱱᱰ ᱨᱮ ᱫᱷᱚᱨᱢᱚᱛᱚᱞᱟ ᱨᱮᱞᱟᱝ ᱫᱮᱡᱚᱜᱼᱟ ᱟᱨ ᱥᱟᱢ ᱵᱟᱡᱟᱨ ᱞᱟᱝ ᱨᱟᱠᱟᱵᱚᱜᱼᱟ ᱟᱹᱰᱤ ᱢᱚᱡᱽ ᱵᱚᱞᱮ ᱠᱚ ᱞᱟᱹᱭᱫᱟ ᱚᱸᱰᱮ ᱦᱚᱸ ᱢᱤᱫᱴᱟᱱ ᱢᱟᱡᱟ ᱨᱮᱱᱟᱜ ᱵᱮᱯᱟᱨ ᱢᱮᱱᱟᱜᱼᱟ ᱪᱮᱫ ᱫᱳᱥᱛᱳ ᱯᱟᱭᱥᱟ ᱨᱮᱭᱟᱜ ᱤᱭᱟᱹᱛᱮ ᱵᱟᱝ ᱡᱷᱤᱜᱚᱜ ᱠᱟᱱᱟ ᱚᱱᱟ ᱜᱮᱹᱴ ᱚᱱᱟ ᱴᱤᱠᱤᱴ ᱠᱟᱴᱟᱣ ᱦᱩᱭᱩᱜ ᱠᱟᱱᱟ ᱮᱠᱫᱚᱢ ᱥᱟᱢ ᱵᱟᱡᱟᱨ ᱞᱟᱝ ᱦᱤᱡᱩᱜᱼᱟ ᱥᱟᱢ ᱵᱟᱡᱟᱨ ᱦᱮᱡ ᱠᱟᱛᱮᱫ ᱟᱞᱟᱝ ᱚᱠᱟ ᱨᱮᱞᱟᱝ ᱪᱟᱞᱟᱜᱼᱟ ᱵᱟᱲᱟᱭ ᱜᱮᱭᱟᱢ ᱥᱟᱢ ᱵᱟᱡᱟᱨ ᱨᱮ ᱦᱮᱡ ᱠᱟᱛᱮᱫ ᱮᱠᱫᱚᱢ ᱟᱞᱟᱝ ᱞᱟᱝ ᱪᱟᱞᱟᱜᱼᱟ ᱵᱮᱦᱟᱞᱟ ᱵᱮᱦᱟᱞᱟ ᱠᱷᱚᱱ ᱛᱮ ᱚᱸᱰᱮ ᱚᱱᱠᱟᱛᱮ ᱵᱟᱞᱟᱝ ᱪᱟᱞᱟᱣ ᱞᱮᱱ ᱤᱰᱮᱹᱱ ᱜᱟᱨᱰᱮᱹᱱ ᱤᱰᱮᱹᱱ ᱜᱟᱨᱰᱮᱹᱱ ᱮᱢᱚᱱ ᱡᱤᱱᱤᱥ ᱠᱟᱱᱟ ᱟᱹᱰᱤ ᱱᱟᱯᱟᱭ ᱵᱚᱞᱮ ᱠᱚ ᱞᱟᱹᱭᱫᱟ ᱚᱸᱰᱮ ᱪᱟᱞᱟᱜ ᱨᱮᱱᱟᱜ ᱴᱟᱨᱜᱮᱹᱴ ᱢᱮᱱᱟᱜᱼᱟ ᱚᱸᱰᱮ ᱞᱟᱝ ᱧᱮᱞᱼᱟ ᱚᱱᱟ ᱯᱚᱨᱮ ᱤᱧ ᱨᱮᱱ ᱵᱚᱱᱫᱷᱩ ᱥᱟᱛᱮᱜ ᱤᱧᱟᱜ ᱴᱟᱨᱜᱮᱹᱴ ᱢᱮᱱᱟᱜᱼᱟ ᱫᱟᱨᱡᱤᱞᱤᱝ ᱰᱤᱥᱴᱤᱠ ᱚᱱᱟ ᱫᱚᱠᱚ ᱢᱮᱛᱟᱜᱼᱟ ᱚᱠᱟ ᱫᱚ ᱥᱮᱵᱚᱠ ᱥᱮᱵᱚᱠ ᱨᱮ ᱵᱚᱞᱮ ᱟᱹᱰᱤ ᱢᱚᱡᱽ ᱢᱚᱡᱽ ᱵᱚᱞᱮ ᱢᱮᱱᱟᱜᱼᱟ ᱯᱟᱦᱟᱲ ᱚᱱᱟ ᱯᱟᱦᱟᱲ ᱨᱮ ᱟᱹᱰᱤ ᱫᱤᱱ ᱠᱷᱚᱱ ᱞᱤᱧ ᱠᱩᱠᱢᱩ ᱞᱮᱫᱟ ᱡᱮ ᱚᱱᱠᱟᱱ ᱫᱤᱱᱞᱟᱝ ᱪᱟᱞᱟᱜᱼᱟ ᱫᱟᱨᱟᱭ ᱠᱟᱱ ᱫᱤᱱ ᱡᱮ ᱦᱤᱡᱩᱜ ᱠᱟᱱᱟ ᱡᱩᱱ ᱢᱟᱥ ᱛᱤᱨᱮᱞᱟᱝ ᱪᱟᱞᱟᱜᱼᱟ ᱜᱚᱨᱚᱢ ᱠᱟᱱᱟ ᱚᱱᱟ ᱫᱤᱱᱨᱮ ᱟᱹᱰᱤ ᱵᱮᱥ ᱳᱭᱮᱫᱟᱨ ᱛᱟᱦᱮᱱᱟ ᱚᱱᱟ ᱫᱤᱱᱨᱮ ᱟᱞᱟᱝ ᱫᱚᱞᱟᱝ ᱧᱮᱞᱟ ᱚᱱᱟ ᱫᱤᱱ ᱨᱮᱞᱟᱝ ᱧᱮᱞᱟ ᱟᱨ ᱞᱟᱝ ᱪᱟᱞᱟᱜᱼᱟ ᱟᱨᱤᱧ ᱴᱷᱤᱠᱟᱹᱱ ᱟᱹᱜᱩ ᱠᱟᱜᱼᱟ ᱚᱱᱟ ᱫᱤᱱ ᱨᱮᱞᱟᱝ ᱤᱫᱤ ᱢᱮᱭᱟ ᱟᱨ ᱞᱟᱝ ᱪᱟᱞᱟᱜᱼᱟ ᱛᱟᱨᱯᱚᱨᱮ ᱟᱞᱟᱝ ᱨᱮᱱ ᱡᱮ ᱵᱟᱱᱫᱷᱚᱵᱤ ᱢᱮᱱᱟᱭ ᱤᱧ ᱨᱮᱱ ᱚᱸᱰᱮᱧ ᱤᱫᱤ ᱢᱮᱭᱟ ᱮᱢᱚᱱ ᱵᱟᱱᱫᱷᱚᱵᱤ ᱴᱷᱮᱱᱤᱧ ᱤᱫᱤ ᱢᱮᱭᱟ ᱫᱳᱥᱛᱳ ᱮᱢᱚᱱ ᱵᱟᱱᱫᱷᱚᱵᱤ ᱴᱷᱮᱱ ᱟᱢ ᱚᱠᱟᱴᱟᱜ ᱠᱤᱨᱤᱧ ᱠᱟᱛᱮᱢ ᱡᱚᱢᱫᱟ ᱟᱢ ᱚᱠᱟᱴᱟᱜ ᱠᱤᱨᱤᱧ ᱠᱟᱛᱮᱢ ᱧᱩᱭᱫᱟ ᱚᱱᱟ ᱠᱤᱱᱛᱩ ᱟᱢ ᱠᱤᱨᱤᱧ ᱦᱚᱸ ᱵᱟᱝ ᱞᱟᱜᱟᱣ ᱢᱟ ᱩᱱᱤ ᱵᱟᱱᱫᱷᱚᱵᱤ ᱴᱷᱮᱱ ᱞᱟᱝ ᱪᱟᱞᱟᱜᱼᱟ ᱜᱟᱛᱮ ᱠᱩᱲᱤ ᱴᱷᱮᱱ ᱪᱟ ᱵᱟᱜᱟᱱ ᱞᱟᱝ ᱪᱟᱞᱟᱜᱼᱟ ᱪᱟᱭ ᱧᱩ ᱦᱚᱪᱚ ᱞᱟᱝᱼᱟ ᱪᱟ ᱵᱟᱜᱟᱱ ᱨᱮ ᱥᱮᱞᱯᱷᱤ ᱞᱟᱝ ᱛᱩᱞᱟᱹᱜᱼᱟ ᱥᱮᱞᱯᱷᱤ ᱞᱟᱝ ᱛᱩᱞᱟᱹᱜᱼᱟ ᱯᱷᱮ ᱥᱵᱩᱠ ᱨᱮ ᱨᱤᱞᱥ ᱟᱲᱟᱜ ᱞᱟᱹᱜᱤᱫ ᱟᱨ ᱟᱱᱟᱨᱚᱥ ᱨᱮ ᱪᱟᱞᱟᱣ ᱠᱟᱛᱮᱫ ᱵᱟᱜᱟᱱ ᱨᱮ ᱟᱱᱟᱨᱚᱥ ᱮ ᱡᱚᱢ ᱦᱚᱪᱚ ᱞᱟᱝᱼᱟ ᱟᱱᱟᱨᱚᱥ ᱞᱟᱝ ᱡᱚᱢᱼᱟ ᱟᱵᱚ ᱥᱮᱫ ᱢᱟ ᱟᱱᱟᱨᱚᱥ ᱵᱟᱹᱱᱩᱜᱼᱟ ᱛᱳ ᱩᱱᱤ ᱢᱮᱛᱟ ᱠᱟᱣᱫᱤᱭᱟᱹᱧ ᱤᱧ ᱢᱤᱫᱴᱟᱱ ᱵᱚᱱᱫᱷᱩ ᱠᱚᱲᱟᱧ ᱟᱹᱜᱩᱭᱭᱟ ᱩᱱᱠᱤᱱ ᱦᱚᱸ ᱟᱹᱠᱤᱱ ᱡᱩᱨᱤᱼᱯᱟᱹᱨᱤ ᱟᱹᱞᱤᱧ ᱦᱚᱸ ᱡᱩᱨᱤᱼᱯᱟᱹᱨᱤ ᱛᱳ ᱟᱱᱟᱨᱚᱥ ᱡᱚᱢ ᱟᱹᱰᱤ ᱤᱪᱪᱷᱟᱹ ᱢᱮᱱᱟᱜ ᱛᱤᱧᱟᱹ ᱫᱳᱥᱛᱳ ᱠᱤᱨᱤᱧ ᱠᱟᱛᱮᱫ ᱫᱚᱵᱟᱝ ᱮᱠᱫᱚᱢ ᱩᱱᱤ ᱚᱲᱟᱜ ᱨᱮᱞᱟᱝ ᱯᱮᱲᱟᱜᱼᱟ ᱡᱤᱞ ᱦᱟᱹᱠᱩ ᱦᱚᱞᱟᱝ ᱡᱚᱢᱼᱟ ᱟᱨ ᱟᱱᱟᱨᱚᱥ ᱦᱚᱸᱞᱟᱝ ᱡᱚᱢᱟ ᱥᱚᱸᱜᱮ ᱥᱚᱸᱜᱮ ᱛᱮ ᱩᱱᱤ ᱥᱩᱫᱷᱟᱹᱜ ᱛᱮ ᱟᱵᱚ ᱥᱮᱫ ᱞᱟᱝ ᱟᱹᱜᱩᱭᱮᱭᱟ ᱟᱵᱚ ᱥᱮᱫ ᱟᱹᱜᱩ ᱠᱟᱛᱮᱫ ᱩᱱᱠᱩ ᱥᱮᱫ ᱡᱚᱸᱰᱨᱟ ᱟᱹᱰᱤ ᱩᱥᱛᱟᱹ ᱵᱟᱹᱱᱩᱜᱼᱟ ᱟᱹᱵᱩ ᱥᱮᱫ ᱡᱚᱸᱰᱨᱟ ᱢᱮᱱᱟᱜᱼᱟ ᱡᱚᱸᱰᱨᱟᱢ ᱵᱟᱲᱟᱭ ᱜᱮᱭᱟ ᱟᱵᱚ ᱩᱛᱛᱚᱨ ᱫᱤᱱᱟᱡᱽᱯᱩᱨ ᱫᱚ ᱟᱹᱰᱤ ᱯᱷᱮᱢᱟᱥ ᱡᱚᱸᱰᱨᱟ ᱫᱚ ᱚᱱᱟ ᱡᱚᱸᱰᱨᱟ ᱩᱱᱤ ᱦᱚᱸ ᱫᱟᱬᱟᱱ ᱞᱟᱝ ᱟᱹᱜᱩᱭ ᱭᱟ ᱡᱚᱸᱰᱨᱟ ᱞᱟᱝ ᱡᱚᱢ ᱦᱚᱪᱚᱭ ᱭᱟ ᱛᱟᱨᱯᱚᱨᱮ ᱟᱞᱟᱝ ᱤᱠᱳ ᱯᱟᱨᱠ ᱨᱮ ᱨᱟᱭᱜᱚᱸᱡᱽ ᱞᱟᱝ ᱤᱫᱤᱭᱭᱟ ᱨᱟᱭᱜᱚᱸᱡᱽ ᱨᱮ ᱤᱫᱤ ᱠᱟᱛᱮᱫ ᱛᱟᱨᱯᱚᱨᱮ ᱛᱤᱱ ᱱᱟᱢᱵᱟᱨ ᱨᱮᱞᱟᱝ ᱤᱫᱤᱭ ᱭᱟ ᱟᱹᱫᱤᱱᱟ ᱟᱹᱫᱤᱱᱟ ᱫᱚ ᱮᱢᱚᱱ ᱡᱟᱭᱜᱟ ᱠᱟᱱᱟ ᱟᱹᱫᱤᱱᱟ ᱨᱮ ᱟᱹᱪᱩᱨᱮᱭᱟᱞᱟᱝ ᱛᱟᱨᱯᱚᱨᱮ ᱞᱟᱝ ᱦᱤᱡᱩᱜᱼᱟ ᱤᱧᱟᱜ ᱵᱤᱠᱠᱷᱟᱛᱚ ᱤᱧ ᱢᱟᱭ ᱱᱮᱹᱢ ᱤᱥ ᱢᱟᱞᱫᱟ ᱠᱤᱥᱠᱩ ᱠᱟᱹᱱᱟᱹᱧ ᱚᱱᱟ ᱡᱟᱭᱜᱟ ᱟᱢᱮᱨ ᱵᱤᱠᱠᱷᱟᱛᱚ ᱞᱟᱝ ᱟᱹᱜᱩᱭ ᱭᱟ ᱟᱹᱜᱩᱭ ᱭᱟ ᱟᱢ ᱞᱟᱝ ᱡᱚᱢ ᱦᱚᱪᱚᱭ ᱭᱟ ᱩᱞ ᱩᱞ ᱞᱟᱝ ᱡᱚᱢ ᱦᱚᱪᱚᱭ ᱭᱟ ᱚᱱᱟ ᱯᱚᱨᱮ ᱟᱨᱦᱚᱸ ᱢᱩᱪᱟᱹᱫ ᱨᱮᱞᱟᱝ ᱟᱹᱜᱩᱭᱮᱭᱟ ᱜᱟᱛᱮ ᱠᱚᱲᱟ ᱤᱧ ᱨᱮᱱ ᱜᱟᱛᱮ ᱠᱚᱲᱟ ᱥᱚᱸᱜᱮᱜ ᱞᱟᱝ ᱟᱞᱟᱝ ᱞᱟᱝ ᱦᱤᱡᱩᱜᱼᱟ ᱟᱨ ᱮᱥᱤᱭᱟ ᱨᱮᱭᱟᱜ ᱢᱤᱫ ᱱᱟᱢᱵᱟᱨ ᱠᱩᱞᱤᱠ ᱯᱟᱨᱠ ᱨᱮᱞᱟᱝ ᱟᱹᱜᱩᱭᱮᱭᱟ ᱤᱠᱳ ᱯᱟᱨᱠ ᱚᱸᱰᱮ ᱫᱚ ᱪᱮᱬᱮ ᱞᱟᱝ ᱧᱮᱞ ᱦᱚᱪᱚᱭᱮᱭᱟ ᱵᱩᱡᱷᱟᱹᱣ ᱤᱧᱟᱜ ᱱᱤᱭᱮ ᱱᱤᱭᱟᱹ ᱠᱩᱠᱢᱩ ᱢᱮᱱᱟᱜᱼᱟ ᱱᱤᱭᱟᱹ ᱠᱩᱠᱢᱩ ᱯᱩᱨᱟᱹᱣ ᱠᱮᱫᱟ